ᱦᱮᱞᱳ ᱦᱮᱸ ᱦᱚᱸ ᱱᱚᱛᱮ ᱫᱚ ᱟᱹᱰᱤ ᱨᱟᱹᱥᱠᱟᱹ ᱜᱮᱞᱮ ᱢᱟᱱᱟᱣᱟ ᱱᱚᱛᱮ ᱫᱚ ᱯᱷᱟᱹᱜᱩᱱ ᱵᱚᱸᱜᱟ ᱨᱮ ᱵᱟᱦᱟ ᱠᱚ ᱦᱩᱭᱱᱟ ᱫᱟᱸᱥᱟᱭ ᱵᱚᱸᱜᱟ ᱨᱮ ᱫᱟᱸᱥᱟᱭ ᱠᱚ ᱦᱩᱭᱱᱟ ᱥᱚᱨᱦᱟᱭ ᱵᱚᱸᱜᱟ ᱨᱮ ᱥᱚᱦᱨᱟᱭ ᱠᱚ ᱚᱱᱟᱜᱮ ᱟᱹᱰᱤ ᱫᱷᱩᱢᱫᱷᱟᱢ ᱪᱷᱩᱴᱟᱹᱜᱼᱟ ᱦᱚᱨᱚᱜ ᱵᱟᱸᱫᱮ ᱫᱚ ᱦᱟᱸᱜ ᱟᱵᱚ ᱥᱟᱱᱛᱟᱲ ᱫᱚ ᱢᱚᱡᱽ ᱧᱮᱞᱚᱜᱼᱟ ᱵᱟᱦᱟ ᱠᱚᱨᱮ ᱢᱟ ᱯᱷᱩᱴᱟᱹ ᱥᱟᱹᱲᱤ ᱠᱚᱠᱚ ᱵᱟᱸᱫᱮᱭᱟ ᱯᱷᱩᱴᱟᱹ ᱥᱟᱹᱲᱤ ᱯᱟᱹᱧᱪᱤ ᱫᱷᱩᱛᱤ ᱠᱚᱜᱮ ᱚᱱᱟ ᱠᱚᱜᱮ ᱟᱨ ᱡᱟᱦᱟᱸᱱᱟᱜ ᱚᱱᱠᱟᱱᱟᱜ ᱦᱳᱭ ᱡᱟᱦᱟᱸᱱᱟᱜ ᱚᱱᱠᱟ ᱦᱚᱨᱚᱜ ᱵᱟᱸᱫᱮ ᱚᱱᱠᱟ ᱯᱮᱱ ᱠᱚ ᱦᱚᱨᱚᱜ ᱠᱟᱛᱮ ᱪᱟᱞᱟᱜ ᱢᱟ ᱵᱟᱭ ᱜᱟᱱᱚᱜᱼᱟ ᱡᱟᱦᱮᱨ ᱛᱷᱟᱱ ᱢᱟ ᱦᱳᱭ ᱚᱱᱟᱜᱮ ᱫᱷᱩᱛᱤ ᱠᱟᱛᱮ ᱠᱚ ᱪᱟᱞᱟᱜᱼᱟ ᱤᱱᱟᱹ ᱠᱚᱜᱮ ᱥᱟᱹᱲᱤ ᱵᱟᱸᱫᱮ ᱠᱟᱛᱮ ᱚᱱᱟ ᱠᱚ ᱦᱮᱸ ᱡᱟᱦᱟᱸ ᱱᱟᱜ ᱦᱳᱭ ᱨᱩ ᱠᱚᱫᱚ ᱨᱩ ᱠᱚᱫᱚ ᱦᱟᱸᱜ ᱚᱱᱟ ᱢᱟ ᱟᱵᱚ ᱛᱩᱢᱫᱟᱜ ᱴᱟᱢᱟᱠ ᱠᱚᱜᱮ ᱚᱱᱟ ᱠᱚ ᱡᱷᱚᱛᱚ ᱛᱟᱦᱮᱱᱟ ᱟᱨ ᱡᱟᱦᱟᱸᱱᱟᱜ ᱥᱟᱣᱩᱱᱰ ᱥᱤᱥᱴᱮᱢ ᱢᱟ ᱵᱟᱵᱚ ᱞᱟᱜᱟᱣ ᱫᱟᱲᱮᱭᱟᱜᱼᱟ ᱟᱵᱚ ᱡᱟᱦᱮᱨ ᱛᱷᱟᱱ ᱠᱚᱨᱮ ᱢᱟ ᱚᱝᱠᱟ ᱦᱮᱸ ᱟᱹᱰᱤ ᱨᱟᱹᱥᱠᱟᱹ ᱜᱮ ᱟᱹᱰᱤ ᱨᱟᱹᱥᱠᱟᱹ ᱜᱮ ᱤᱭᱟᱹ ᱢᱟᱱᱟᱣ ᱦᱩᱭᱩᱜᱼᱟ ᱚᱱᱟ ᱠᱚᱨᱮ ᱡᱚᱛᱚ ᱟᱹᱰᱤ ᱥᱟᱸᱜᱮ ᱟᱹᱰᱤ ᱦᱚᱲ ᱠᱚ ᱦᱤᱡᱩᱜᱼᱟ ᱟᱹᱰᱤ ᱥᱟᱱᱛᱟᱲ ᱡᱟᱦᱮᱨ ᱦᱚᱸ ᱵᱟᱠᱚ ᱦᱤᱡᱩᱜᱼᱟ ᱦᱚᱸ ᱦᱚᱸ ᱦᱚᱸ ᱡᱚᱛᱚ ᱥᱟᱹᱲᱤ ᱠᱟᱛᱮ ᱜᱮ ᱢᱟᱱᱮ ᱡᱚᱛᱚ ᱡᱚᱛᱚ ᱨᱟᱹᱥᱠᱟᱹ ᱞᱟᱹᱜᱤᱫ ᱠᱚ ᱦᱤᱡᱩᱜᱼᱟ ᱮᱱᱠᱷᱟᱡ ᱫᱚ ᱟᱨ ᱚᱸᱰᱮ ᱦᱚᱨᱚᱜ ᱠᱟᱜᱼᱟᱢ ᱡᱟᱦᱟᱱᱟᱜ ᱯᱮᱱᱴ ᱠᱚ ᱮᱱᱠᱷᱟᱱ ᱫᱚ ᱵᱚᱞᱚ ᱢᱟ ᱵᱟᱝ ᱜᱟᱱᱚᱜᱼᱟ ᱥᱮ ᱮᱱᱠᱷᱟᱡ ᱫᱚ ᱫᱷᱩᱛᱤ ᱠᱟᱛᱮ ᱜᱮ ᱦᱤᱡᱩᱜᱼᱟᱠᱚ ᱩᱱᱠᱩ ᱦᱚᱸᱠᱚ ᱮᱱᱮᱡᱽ ᱥᱟᱱᱟ ᱠᱚᱣᱟ ᱧᱮᱞ ᱥᱟᱱᱟ ᱠᱚᱣᱟ ᱮᱱᱠᱷᱟᱱ ᱚᱱᱟ ᱫᱚ ᱵᱟᱹᱱᱩᱜᱼᱟ ᱟᱨ ᱚᱱᱠᱟᱱᱟᱜ ᱡᱟᱦᱟᱱᱟᱜ ᱦᱚᱨᱚᱜ ᱠᱟᱫᱮ ᱢᱱᱟ ᱵᱚᱞᱚ ᱢᱟ ᱵᱟᱭ ᱜᱟᱱᱚᱜᱼᱟ ᱥᱮ ᱡᱟᱭᱜᱟ ᱢᱟᱱᱟ ᱜᱮᱭᱟ

ᱯᱩᱨᱟᱹ ᱫᱷᱩᱢᱼᱫᱷᱟᱢ ᱦᱩᱭᱩᱜᱼᱟ ᱦᱚᱸ ᱟᱨ ᱚᱱᱠᱟ ᱟᱨᱚ ᱥᱚᱨᱦᱟᱭ ᱦᱮᱸ ᱜᱟᱱ ᱫᱚ ᱜᱟᱱ ᱫᱚ ᱮᱴᱟᱜᱟᱜ ᱫᱚ ᱦᱟᱸᱜ ᱡᱮᱢᱚᱱ ᱡᱤᱱᱥ ᱯᱮᱱ ᱦᱚᱨᱚᱜ ᱠᱟᱛᱮ ᱥᱮ ᱡᱟᱦᱟᱱᱟᱜ ᱮᱭᱥᱮ ᱤᱭᱩᱱᱤᱯᱷᱚᱨᱢ ᱛᱮ ᱚᱱᱠᱟ ᱪᱟᱞᱟᱣ ᱫᱚ ᱦᱟᱸᱜ ᱵᱟᱭ ᱜᱟᱱᱚᱜᱼᱟ ᱟᱨ ᱠᱟᱹᱢᱤ ᱠᱷᱟᱱ ᱵᱚ ᱢᱟᱱᱮ ᱡᱟᱦᱟᱸ ᱥᱮᱱ ᱵᱚ ᱪᱟᱞᱟᱜ ᱜᱮᱭᱟ ᱫᱷᱩᱛᱤ ᱠᱟᱛᱮ ᱜᱮᱵᱚ ᱪᱟᱞᱟᱜᱼᱟ ᱚᱱᱟ ᱜᱮ ᱚᱱᱟ ᱜᱮ ᱟᱪᱪᱷᱟ ᱛᱟᱦᱚᱞᱮ ᱦᱚᱸ ᱦᱚᱸ ᱴᱷᱤᱠ ᱜᱮᱭᱟ ᱟᱪᱪᱷᱟ ᱴᱷᱤᱠ ᱦᱚᱸᱻ ᱱᱤᱦᱟᱹᱛ ᱦᱟᱹᱡᱩᱜ ᱵᱤᱱ ᱴᱷᱤᱠ ᱟᱪᱷᱮ ᱦᱚᱸ ᱴᱷᱤᱠᱼᱴᱷᱤᱠ